ᱤᱧᱟᱹᱜ ᱦᱚᱲᱢᱚ ᱨᱮ ᱨᱳᱜᱽ ᱫᱚ ᱢᱮᱱᱟᱜᱼᱟ ᱡᱟᱦᱟᱸ ᱫᱚ ᱤᱧᱟᱹᱜ ᱢᱮᱫ ᱨᱮ ᱠᱤᱪᱷᱩ ᱥᱚᱢᱚᱥᱥᱟ ᱦᱩᱭᱩᱜᱼᱟ ᱢᱟᱱᱮ ᱵᱚᱦᱚᱜ ᱦᱟᱹᱥᱩᱭ ᱞᱮᱠᱟᱜᱮ ᱤᱧᱟᱹᱜ ᱢᱟᱱᱮ ᱢᱮᱫ ᱠᱷᱚᱱ ᱢᱮᱫ ᱫᱟᱜ ᱡᱚᱨᱚᱜ ᱛᱤᱧᱟᱹ ᱟᱨ ᱡᱟᱦᱟᱸ ᱫᱚ ᱵᱚᱦᱚᱜ ᱠᱚ ᱜᱩᱨ ᱜᱩᱨᱤᱧ ᱵᱩᱡᱷᱟᱹᱣᱟ ᱟᱨ ᱡᱟᱦᱟᱸ ᱥᱟᱥᱛᱷᱚ ᱥᱟᱛᱷᱤ ᱠᱟᱨᱰ ᱚᱱᱟᱫᱚ ᱤᱧ ᱞᱟᱹᱜᱤᱫ ᱦᱚᱸᱧ ᱵᱮᱵᱚᱦᱟᱨ ᱟᱠᱟᱫ ᱜᱮᱭᱟ ᱟᱨ ᱟᱞᱮ ᱡᱟᱦᱟᱸ ᱯᱷᱮᱢᱮᱞᱤ ᱢᱚᱛᱞᱚᱵᱽ ᱟᱞᱮ ᱯᱚᱨᱤᱵᱟᱨ ᱡᱟᱦᱟᱸ ᱢᱮᱱᱟᱜᱼᱟ ᱤᱧᱟᱹᱜ ᱯᱷᱮᱢᱮᱞᱤ ᱨᱮᱱ ᱦᱚᱲ ᱦᱚᱸ ᱠᱚ ᱵᱮᱵᱚᱦᱟᱨ ᱟᱠᱟᱫᱟ